ᱟᱵᱚ ᱱᱚᱣᱟ ᱫᱤᱥᱚᱢ ᱨᱮ ᱟᱭᱢᱟ ᱟᱭᱢᱟ ᱯᱟᱹᱨᱥᱤ ᱟᱭᱢᱟ ᱵᱷᱟᱥᱟ ᱠᱟᱛᱮᱫ ᱦᱚᱲ ᱦᱮᱱᱟᱜ ᱵᱚᱱᱟ ᱟᱵᱚ ᱦᱚᱲ ᱛᱮ ᱨᱚᱲ ᱥᱮ ᱜᱚᱼᱵᱟᱵᱟ ᱥᱮ ᱜᱤᱫᱟᱹᱨ ᱯᱤᱫᱟᱹᱨ ᱡᱚᱛᱚᱜᱮ ᱢᱟᱱᱮ ᱥᱮᱬᱟᱣ ᱠᱚ ᱦᱩᱭᱩᱜᱼᱟ ᱡᱮ ᱦᱚᱲᱛᱮ ᱨᱚᱲᱜᱮ ᱦᱚᱲᱛᱮ ᱨᱚᱲ ᱤᱭᱟᱹ ᱟᱵᱚ ᱦᱚᱸ ᱥᱮᱬᱟᱭᱟ ᱡᱮ ᱜᱤᱫᱽᱨᱟᱹ ᱠᱚᱦᱚᱸ ᱡᱚᱛᱚᱜᱮ ᱡᱮᱢᱚᱱ ᱠᱚ ᱥᱮᱬᱟᱭ ᱟᱨ ᱱᱚᱣᱟ ᱟᱵᱚ ᱦᱚᱸ ᱜᱚᱴᱟ ᱫᱤᱥᱚᱢ ᱨᱮᱱ ᱵᱤᱦᱟᱨ ᱡᱷᱟᱲᱠᱷᱸᱰ ᱥᱮᱫ ᱢᱮᱱᱟᱜ ᱠᱚᱣᱟ ᱟᱵᱚᱨᱮᱱ ᱦᱚᱲ ᱡᱚᱛᱚ ᱡᱟᱭᱜᱟ ᱨᱮᱜᱮ ᱡᱚᱛᱚ ᱡᱟᱭᱜᱟ ᱜᱮ ᱦᱚᱲ ᱛᱮ ᱨᱚᱲ ᱜᱮᱵᱚᱱ ᱥᱮᱬᱟᱣ ᱠᱚᱣᱟ ᱜᱤᱫᱽᱨᱟᱹ ᱠᱚᱦᱚᱸ ᱥᱮ ᱥᱮ ᱜᱤᱫᱽᱨᱟᱹ ᱠᱚᱦᱚᱸᱵᱚᱱ ᱥᱮᱬᱟᱣ ᱠᱚᱣᱟ ᱟᱨ ᱱᱚᱜᱼᱚᱭ ᱚᱞᱚᱜ ᱯᱟᱲᱦᱟᱣ ᱥᱮᱫ ᱛᱮᱦᱚᱸ ᱟᱭᱢᱟ ᱡᱟᱭᱜᱟᱨᱮ ᱟᱵᱚ ᱦᱚᱲᱛᱮ ᱤᱥᱠᱩᱞ ᱠᱚᱦᱚᱸ ᱠᱷᱩᱞᱟᱹᱣ ᱠᱟᱱ ᱜᱮᱭᱟ ᱥᱮ ᱥᱚᱨᱠᱟᱨ ᱦᱚᱸ ᱟᱨᱚ ᱵᱚᱱ ᱢᱮᱛᱟᱭᱟ ᱡᱮ ᱟᱨᱚ ᱠᱷᱩᱞᱟᱹᱣ ᱢᱮ ᱡᱮ ᱠᱚᱞᱮᱡᱽ ᱥᱮ ᱟᱨᱚ ᱡᱮ ᱡᱟᱛᱷᱮ ᱦᱚᱲ ᱛᱮᱦᱚᱸ ᱜᱤᱫᱽᱨᱟᱹ ᱠᱚ ᱨᱟᱠᱟᱵ ᱪᱟᱞᱟᱜ ᱥᱮᱠᱚ ᱥᱮᱬᱟᱭ ᱱᱚᱝᱠᱟ ᱵᱷᱟᱵᱽᱛᱮ ᱱᱚᱜᱼᱚᱭ ᱡᱟᱦᱟᱸ ᱢᱮᱱ ᱚᱪᱚᱭᱫᱟ ᱡᱮ ᱱᱚᱝᱠᱟᱜᱮ ᱡᱮᱢᱚᱱ ᱜᱤᱫᱽᱨᱟᱹ ᱠᱚᱦᱚᱸ ᱡᱚᱛᱚ ᱠᱚ ᱚᱞᱚᱜ ᱯᱟᱲᱦᱟᱜ ᱠᱚ ᱥᱮᱬᱟᱭ ᱟᱵᱚ ᱦᱚᱲᱛᱮ ᱨᱚᱲᱜᱮ ᱦᱚᱲᱛᱮ ᱨᱚᱲ ᱟᱨ ᱮᱭ ᱡᱚᱛᱚ ᱡᱟᱭᱜᱟ ᱨᱮᱜᱮ ᱢᱚᱡᱽᱛᱮ ᱡᱟᱛᱷᱮ ᱜᱤᱫᱽᱨᱟᱹ ᱠᱚᱦᱚᱸ ᱠᱚ ᱚᱱᱟ ᱵᱷᱟᱥᱟ ᱠᱷᱚᱱ ᱵᱟᱠᱚ ᱵᱚᱧᱪᱤᱛᱚᱜ ᱟᱵᱚᱣᱟᱜ ᱵᱷᱟᱥᱟ ᱠᱷᱚᱱ ᱥᱮ ᱟᱵᱚᱣᱟᱜ ᱵᱷᱟᱥᱟ ᱵᱚᱧᱪᱤᱛᱚ ᱥᱮ ᱱᱤᱢᱟᱴ ᱢᱟᱞᱚᱴ ᱞᱮᱱᱠᱷᱟᱱ ᱟᱫᱚ ᱚᱠᱟᱨᱮᱠᱚ ᱧᱟᱢᱟ ᱟᱵᱚ ᱜᱚᱼᱵᱟᱵᱟ ᱵᱚ ᱪᱮᱫ ᱟᱠᱚᱣᱟ ᱥᱮ ᱡᱟᱱᱟᱢ ᱟᱲᱟᱝ ᱡᱟᱱᱟᱢ ᱟᱲᱟᱝ ᱡᱟᱦᱟᱸ ᱟᱵᱚ ᱦᱚᱲ ᱵᱷᱟᱥᱟᱛᱮ ᱥᱟᱱᱛᱟᱞᱤ ᱵᱷᱟᱥᱟᱛᱮ ᱟᱵᱚ ᱡᱟᱱᱟᱢ ᱟᱲᱟᱝ ᱵᱚ ᱜᱮᱵᱚ ᱫᱚᱦᱚᱭᱟ ᱜᱤᱫᱽᱨᱟᱹ ᱦᱚᱸ ᱚᱝᱠᱟ ᱜᱮᱵᱚ ᱪᱮᱫ ᱟᱠᱚᱣᱟ ᱟᱨ ᱱᱚᱜ ᱚᱭ ᱵᱚᱦᱩᱛ ᱡᱟᱭᱜᱟ ᱨᱮᱛᱚ ᱱᱚᱜᱼᱚᱭ ᱧᱮᱞᱚᱜᱚᱜ ᱠᱟᱱᱟ ᱱᱚᱜᱼᱚᱭ ᱚᱠᱟ ᱡᱟᱭᱜᱟ ᱨᱮᱫᱚ ᱱᱚᱜᱼᱚᱭ ᱤᱥᱠᱩᱞ ᱥᱮ ᱠᱚᱞᱮᱡᱽ ᱠᱚᱨᱮ ᱠᱚ ᱪᱟᱞᱟᱜ ᱠᱟᱱᱟ ᱟᱵᱚᱨᱮᱱ ᱥᱟᱱᱛᱟᱞᱤ ᱦᱚᱲ ᱟᱵᱚᱨᱮᱱ ᱥᱚᱢᱟᱡᱽ ᱨᱮᱱ ᱦᱚᱲ ᱟᱵᱚ ᱡᱟᱦᱟᱸ ᱡᱟᱱᱟᱢ ᱟᱲᱟᱝ ᱵᱷᱟᱥᱟ ᱦᱮᱱᱟᱜ ᱛᱟᱵᱚᱱᱟ ᱱᱚᱣᱟᱜᱮ ᱵᱟᱝᱞᱟ ᱛᱮ ᱚᱱᱮᱠ ᱦᱚᱲ ᱠᱚ ᱪᱟᱞᱟᱜ ᱠᱟᱱ ᱛᱟᱵᱚᱱᱟ ᱚᱱᱮᱠ ᱜᱤᱫᱽᱨᱟᱹ ᱛᱚ ᱚᱱᱟ ᱛᱚ ᱟᱵᱚᱣᱟᱜ ᱥᱚᱢᱟᱡᱽ ᱨᱮᱱᱟᱜ ᱥᱮ ᱥᱟᱱᱛᱟᱞᱤ ᱨᱮᱱᱟᱜ ᱤᱭᱟᱹ ᱫᱚ ᱵᱟᱝ ᱠᱟᱱ ᱛᱟᱵᱚᱱᱟ ᱟᱵᱚᱣᱟᱜ ᱨᱚᱲ ᱫᱚ ᱢᱟᱞᱚᱴᱚᱜ ᱠᱟᱱ ᱛᱟᱵᱚᱱᱟ ᱛᱚ ᱟᱫᱚ ᱚᱱᱟ ᱞᱮᱱᱠᱟᱛᱤᱧ ᱢᱮᱱᱟ ᱡᱮ ᱟᱵᱚ ᱥᱟᱱᱛᱟᱞᱤ ᱛᱮᱜᱮ ᱡᱮᱢᱚᱱ ᱡᱚᱛᱚ ᱠᱤᱪᱷᱩ ᱚᱱᱟ ᱡᱟᱦᱟᱱᱟᱜ ᱟᱨᱠᱤ ᱥᱩᱡᱳᱜᱽ ᱥᱩᱡᱤᱵᱟ ᱥᱩᱡᱳᱜᱽ ᱥᱩᱵᱤᱫᱟ ᱵᱚᱱ ᱧᱟᱢ ᱥᱚᱨᱠᱟᱨ ᱦᱚᱸ ᱚᱝᱠᱟᱜᱮᱵᱚ ᱢᱮᱛᱟᱭᱟ ᱥᱮ ᱚᱝᱠᱟᱜᱮᱭ ᱡᱟᱦᱟᱱᱟᱜᱼᱮ ᱠᱩᱞᱟᱹᱣᱟ ᱡᱮ ᱡᱚᱛᱚ ᱡᱤᱱᱤᱥ ᱛᱮᱜᱮ ᱡᱮᱢᱚᱱ ᱟᱞᱚᱵᱚ ᱢᱟᱞᱚᱴᱚᱜᱼᱟ ᱱᱚᱣᱟ ᱥᱟᱱᱛᱟᱲᱤ ᱵᱷᱟᱥᱟ ᱤᱭᱟᱹᱛᱮ